ᱤᱧᱟᱜ ᱡᱤᱭᱚᱱ ᱫᱚ ᱦᱩᱭᱩᱜ ᱠᱟᱱᱟ ᱤᱧᱨᱮᱱ ᱡᱩᱨᱤ ᱜᱤᱫᱟᱹᱨ ᱯᱤᱫᱟᱹᱨ ᱟᱨ ᱚᱲᱟᱜ ᱨᱮᱱ ᱜᱚ ᱵᱟᱵᱟ ᱥᱮ ᱜᱟᱹᱛᱮ ᱵᱚᱭᱦᱟ ᱯᱮᱲᱟ ᱟᱹᱛᱩ ᱠᱚᱨᱮᱱ ᱵᱟᱨᱦᱮ ᱠᱚᱨᱮᱱ ᱪᱮᱫᱟᱜ ᱥᱮ ᱱᱚᱣᱟ ᱫᱷᱟᱹᱨᱛᱤ ᱨᱮ ᱤᱥᱥᱚᱨᱮ ᱵᱮᱱᱟᱣ ᱟᱠᱟᱫ ᱵᱚᱱ ᱢᱤᱫ ᱢᱟᱭᱟᱢ ᱛᱮ ᱦᱩᱭ ᱟᱠᱟᱫ ᱵᱚᱱ ᱥᱟᱱᱟᱢ ᱦᱚᱲ ᱢᱤᱫ ᱜᱚᱜᱚ ᱨᱮᱱ ᱠᱟᱱᱜᱮᱭᱟ ᱵᱚᱱ ᱤᱧᱟᱜ ᱡᱤᱭᱚᱱ ᱫᱚ ᱤᱧ ᱫᱩᱧ ᱠᱷᱚᱡᱟ ᱡᱮᱢᱚᱱ ᱟᱰᱮᱯᱟᱥᱮ ᱨᱮᱱ ᱠᱩ ᱟᱯᱱᱟᱨ ᱞᱮᱠᱟᱹᱧ ᱫᱩᱞᱟᱹᱲ ᱠᱩ ᱥᱟᱱᱟᱢ ᱦᱚᱲ ᱥᱟᱶ ᱥᱩᱞᱩᱠᱤᱧ ᱛᱟᱸᱦᱮᱱ ᱥᱩᱞᱩᱠᱛᱤᱧ ᱵᱩ ᱛᱟᱸᱦᱮᱱ ᱥᱟᱱᱟᱢ ᱦᱚᱲ ᱜᱮ ᱥᱟᱱᱟᱢ ᱦᱚᱲ ᱜᱮ ᱫᱩᱠ ᱠᱚᱥᱴ ᱨᱮ ᱢᱩᱦᱤᱢ ᱨᱮ ᱥᱟᱱᱟᱢ ᱦᱚᱲ ᱵᱚ ᱜᱚᱲᱚ ᱡᱚᱝᱟ ᱧᱤᱨ ᱥᱩᱨᱩᱜ ᱟᱨ ᱡᱟᱸᱦᱟᱭᱟᱜ ᱦᱚᱸ ᱡᱟᱦᱟᱱᱟᱜ ᱵᱟᱹᱱᱩ ᱛᱟᱭ ᱨᱮᱜᱮᱡ ᱱᱟᱪᱟᱨ ᱩᱱᱤ ᱦᱚᱸ ᱡᱟᱜᱮᱵᱩ ᱜᱚᱲᱚ ᱥᱚᱯᱚᱦᱚᱫ ᱠᱚ ᱮᱢᱟᱭ ᱟᱨ ᱡᱟᱛᱮ ᱥᱟᱱᱟᱢ ᱦᱚᱲ ᱢᱤᱞᱮ ᱢᱤᱥᱮ ᱵᱚ ᱛᱟᱸᱦᱮᱱ ᱚᱱᱟ ᱜᱮ ᱤᱧᱟᱜ ᱡᱤᱭᱚᱱ ᱨᱮᱫᱩᱧ ᱠᱷᱚᱡᱚᱜᱼᱟ